ᱦᱚᱸ ᱱᱤᱛᱚᱜ ᱵᱚᱨᱛᱚᱢᱟᱱ ᱠᱤᱪᱷᱩ ᱥᱮᱨᱢᱟ ᱠᱷᱚᱱ ᱨᱟᱡᱽ ᱟᱹᱨᱤ ᱨᱮᱱ ᱦᱚᱲ ᱠᱚᱫᱚ ᱱᱚᱣᱟ ᱡᱷᱟᱢᱮᱞᱟ ᱟᱹᱰᱤ ᱛᱮᱫ ᱜᱮᱠᱚ ᱥᱤᱨᱡᱟᱹᱣ ᱟᱠᱟᱫᱟ ᱱᱚᱣᱟᱫᱚ ᱡᱮᱢᱚᱱ ᱠᱚ ᱢᱮᱱᱟ ᱡᱮ ᱫᱤᱥᱚᱢ ᱨᱮᱱ ᱥᱚᱨᱠᱟᱨ ᱢᱟ ᱨᱟᱡᱽ ᱠᱚ ᱨᱮᱯᱮᱡ ᱠᱟᱱᱟ ᱟᱨ ᱟᱵᱚ ᱟᱹᱫᱤᱵᱟᱹᱥᱤ ᱪᱷᱤᱝ ᱪᱷᱟᱹᱛᱩᱨ ᱟᱫᱚ ᱡᱮᱢᱚᱱ ᱱᱩᱠᱩ ᱵᱤ ᱡᱮ ᱯᱤ ᱥᱮ ᱢᱳᱫᱤ ᱥᱚᱨᱠᱟᱨ ᱡᱟᱦᱟᱸ ᱛᱤᱥ ᱫᱤᱱ ᱠᱷᱚᱱᱮ ᱨᱟᱡᱽᱮᱜ ᱚᱸᱰᱮ ᱪᱟᱞᱟᱣᱮᱫᱟᱭ ᱱᱚᱜᱼᱚᱭ ᱨᱟᱢ ᱢᱚᱱᱫᱤᱨᱮ ᱵᱟᱹᱭᱥᱟᱹᱣᱮᱫᱼᱟ ᱦᱟᱱᱟ ᱢᱚᱱᱫᱤᱨ ᱱᱚᱣᱟ ᱢᱚᱱᱫᱤᱨ ᱵᱚᱸᱜᱟᱼᱵᱩᱨᱩᱭ ᱛᱷᱟᱯᱚᱱᱮᱫ ᱠᱚᱣᱟ ᱠᱤᱱᱛᱩ ᱱᱚᱣᱟ ᱠᱚᱫᱚ ᱢᱤᱫᱴᱟᱱ ᱯᱟᱵᱽᱞᱤᱠ ᱫᱤᱠ ᱵᱷᱨᱚᱢᱤᱠ ᱞᱟᱹᱜᱤᱫ ᱥᱮᱫ ᱛᱮᱜᱮ ᱱᱚᱣᱟ ᱠᱚᱫᱚᱭ ᱠᱟᱨᱵᱟᱨ ᱡᱚᱝ ᱠᱟᱱᱟ ᱛᱵᱮ ᱮᱠᱪᱩᱭᱮᱞ ᱫᱚ ᱱᱚᱰᱮ ᱫᱚ ᱫᱷᱚᱨᱚᱢ ᱠᱚᱨᱚᱢ ᱠᱚᱨᱮᱱᱟᱜ ᱠᱳᱱᱳ ᱠᱟᱛᱷᱟ ᱫᱚ ᱵᱟᱝ ᱠᱟᱱᱟ ᱵᱚᱸᱜᱟᱼᱵᱩᱨᱩ ᱫᱚ ᱥᱳᱱᱟ ᱨᱤᱱᱤᱡ ᱨᱩᱯᱟᱹ ᱨᱤᱱᱤᱡ ᱩᱱᱤ ᱫᱚ ᱵᱮᱱᱟᱣ ᱠᱟᱛᱮᱫ ᱩᱱᱤᱫᱚ ᱚᱱᱟ ᱛᱮᱫᱚ ᱵᱟᱭ ᱠᱩᱥᱤᱜᱼᱟ ᱚᱱᱟᱫᱚ ᱯᱨᱟᱠᱨᱤᱛᱤᱠ ᱡᱤᱱᱤᱥ ᱠᱟᱱᱟ ᱡᱟᱦᱟᱸᱭ ᱡᱟᱦᱟᱸᱨᱮ ᱡᱟᱦᱟᱸ ᱞᱮᱠᱟ ᱟᱠᱚ ᱠᱚ ᱩᱯᱮᱞᱚᱜᱼᱟ ᱚᱱᱟᱫᱚ ᱟᱠᱚ ᱟᱠᱚ ᱛᱮᱜᱮ ᱠᱚ ᱩᱯᱮᱞᱚᱜᱼᱟ ᱟᱹᱞᱤᱧ ᱢᱟᱹᱞᱤᱧ ᱢᱮᱱᱟ ᱱᱚᱰᱮ ᱢᱳᱫᱤ ᱥᱚᱨᱠᱟᱨ ᱡᱮᱢᱚᱱ ᱱᱚᱜᱼᱚᱭ ᱚᱡᱳᱫᱽᱫᱷᱟ ᱨᱮ ᱨᱟᱢᱮ ᱵᱟᱹᱭᱥᱟᱹᱣ ᱠᱮᱫᱮᱭᱟ ᱵᱤᱨᱟᱴ ᱢᱚᱦᱚᱞᱮ ᱵᱮᱱᱟᱣ ᱠᱮᱜᱼᱟ ᱚᱱᱟ ᱛᱮᱠᱤ ᱟᱨ ᱵᱚᱸᱜᱟ ᱵᱩᱨᱩ ᱠᱩᱥᱤ ᱢᱮᱱᱟᱜ ᱠᱚᱣᱟ ᱥᱮ ᱨᱟᱢᱮ ᱠᱩᱥᱤᱜ ᱠᱟᱱᱟ ᱱᱚᱣᱟᱫᱚ ᱠᱮᱵᱚᱞ ᱢᱤᱛᱛᱷᱟ ᱠᱟᱛᱷᱟ ᱠᱟᱱᱟ ᱩᱱᱠᱩ ᱫᱚ ᱥᱟᱫᱷᱟᱨᱚᱱ ᱢᱟᱹᱱᱢᱤᱭᱟᱜ ᱵᱚᱥ ᱛᱮᱫᱚ ᱪᱟᱞᱟᱜ ᱦᱚᱲ ᱫᱚᱠᱚ ᱵᱟᱝ ᱠᱟᱱᱟ ᱩᱱᱠᱩ ᱫᱚ ᱵᱚᱸᱜᱟ ᱠᱟᱱᱟ ᱡᱮᱢᱚᱱ ᱩᱫᱟᱦᱚᱨᱚᱱ ᱞᱮᱠᱟ ᱛᱮᱞᱤᱧ ᱢᱮᱱᱟ ᱟᱹᱞᱤᱧ ᱥᱠᱩᱞ ᱨᱮ ᱡᱚᱠᱷᱚᱱ ᱞᱤᱧ ᱯᱟᱲᱦᱟᱜ ᱛᱟᱦᱮᱸᱜ ᱠᱟᱱᱟ ᱟᱫᱚ ᱟᱹᱞᱤᱧ ᱦᱚᱸ ᱦᱤᱡᱩᱜ ᱥᱮᱱᱚᱜ ᱵᱟᱲᱜᱮ ᱢᱤᱫᱴᱟᱱ ᱡᱷᱩᱲ ᱨᱮ ᱫᱟᱨᱮ ᱡᱷᱩᱲ ᱨᱮ ᱱᱚᱣᱟ ᱢᱤᱫᱴᱟᱱ ᱯᱚᱛᱟᱢᱮ ᱛᱩᱠᱟᱹ ᱞᱮᱫ ᱛᱟᱦᱮᱸ ᱠᱟᱱᱟ ᱟᱫᱚ ᱦᱚᱯᱚᱱ ᱫᱷᱟᱨᱟ ᱧᱚᱜ ᱛᱚ ᱥᱟᱵ ᱵᱚᱪᱷᱚᱨ ᱜᱟᱱ ᱞᱤᱧ ᱛᱟᱦᱮᱸ ᱠᱟᱱᱟ ᱟᱫᱚ ᱩᱥᱩᱞ ᱧᱚᱜ ᱨᱮ ᱟᱫᱚ ᱵᱷᱟᱹᱞᱤ ᱵᱟᱹᱞᱤᱧ ᱥᱮᱴᱮᱨ ᱛᱟᱦᱮᱸᱜ ᱠᱟᱱᱟ ᱟᱫᱚ ᱢᱤᱫ ᱫᱤᱱ ᱩᱭᱩᱝ ᱪᱩᱰᱩᱜ ᱠᱟᱛᱮᱫ ᱞᱤᱧ ᱧᱮᱞ ᱠᱮᱫᱟ ᱯᱚᱛᱟᱢ ᱚᱸᱰᱮ ᱱᱚᱜᱼᱚᱭ ᱛᱩᱠᱟᱹᱣᱟᱠᱟᱫᱼᱟ ᱟᱨᱮ ᱵᱤᱞᱤ ᱢᱤᱫᱴᱟᱹᱱᱮ ᱵᱤᱞᱤ ᱞᱮᱫ ᱛᱟᱦᱮᱸ ᱠᱟᱱᱟ ᱟᱫᱚ ᱤᱱᱟᱹ ᱠᱷᱟᱱ ᱟᱹᱞᱤᱧ ᱫᱚ ᱜᱤᱫᱽᱨᱟᱹ ᱢᱚᱱᱮ ᱟᱫᱚᱞᱤᱧ ᱢᱮᱱᱟ ᱵᱟᱝᱟ ᱱᱚᱰᱮ ᱦᱟᱯᱮ ᱟᱹᱲᱤ ᱠᱟᱨᱟ ᱠᱩᱴᱟᱹ ᱢᱮᱱᱟᱜᱼᱟ ᱟᱭᱟᱜ ᱛᱩᱠᱟᱹ ᱨᱮ ᱟᱨ ᱤᱧ ᱟᱫᱚ ᱵᱮᱹᱥ ᱞᱮᱠᱟᱛᱮ ᱚᱱᱟ ᱦᱮᱥᱟᱜ ᱥᱟᱠᱟᱢ ᱠᱚᱞᱤᱧ ᱠᱟᱹᱡ ᱞᱤᱧ ᱯᱮᱴᱮᱡ ᱠᱮᱫ ᱛᱮ ᱟᱫᱚ ᱵᱮᱹᱥ ᱞᱮᱠᱟ ᱤᱧ ᱱᱟᱯᱟᱭ ᱛᱮ ᱛᱟᱦᱮᱱ ᱢᱟᱭ ᱞᱩᱜᱩᱫ ᱥᱟᱺᱦᱤᱡ ᱚᱸᱰᱮ ᱞᱤᱧ ᱟᱨᱚ ᱛᱩᱠᱟᱹ ᱞᱤᱧ ᱟᱴᱮᱫ ᱵᱟᱲᱟ ᱠᱟᱜᱼᱟ ᱟᱫᱚ ᱤᱱᱟᱹ ᱠᱷᱟᱱ ᱠᱤᱪᱷᱩ ᱫᱤᱱ ᱵᱟᱨ ᱯᱮ ᱫᱤᱱ ᱯᱚᱨᱮ ᱠᱷᱟᱱ ᱞᱤᱧ ᱧᱮᱞᱟ ᱡᱮ ᱟᱫᱚ ᱩᱱᱤ ᱯᱚᱛᱟᱢ ᱫᱚ ᱟᱫᱚ ᱛᱤᱥᱦᱚᱸ ᱵᱟᱭ ᱨᱩᱣᱟᱹᱲ ᱞᱮᱱᱟ ᱟᱫᱚ ᱚᱱᱟ ᱠᱚ ᱛᱩᱠᱟᱹ ᱠᱚ ᱵᱤᱞᱤ ᱠᱚ ᱵᱟᱹᱜᱤ ᱠᱟᱛᱮᱫ ᱩᱱᱤ ᱫᱚᱭ ᱪᱟᱞᱟᱣᱮᱱᱟ ᱟᱫᱚ ᱩᱱᱠᱩ ᱫᱚ ᱯᱨᱟᱠᱨᱤᱛᱤᱠ ᱡᱤᱱᱤᱥᱠᱟᱱᱟ ᱠᱚ ᱟᱢᱫᱚ ᱡᱟᱦᱟᱸ ᱛᱤᱱᱟᱹᱜ ᱥᱩᱠᱷ ᱥᱩᱵᱤᱫᱷᱟ ᱮᱢᱟᱭ ᱢᱮ ᱩᱱᱤ ᱫᱚ ᱟᱢᱟᱜ ᱠᱟᱛᱷᱟ ᱛᱮᱫᱚ ᱵᱟᱭ ᱪᱟᱞᱟᱜᱼᱟ ᱟᱢᱟᱜ ᱡᱷᱟᱹᱞᱤ ᱛᱮᱫᱚ ᱵᱟᱭ ᱡᱷᱟᱹᱞᱤᱜᱼᱟ ᱟᱫᱚ ᱚᱱᱮ ᱚᱱᱠᱟ ᱜᱮ ᱡᱚᱠᱷᱚᱱ ᱩᱱᱤ ᱢᱤᱫᱴᱟᱱ ᱪᱮᱬᱮ ᱢᱟᱹᱱᱢᱤᱭᱟᱜ ᱵᱚᱥᱛᱮ ᱵᱟᱭ ᱪᱟᱞᱟᱣ ᱞᱮᱱᱟ ᱟᱨ ᱩᱱᱤ ᱛᱮᱦᱮᱧ ᱡᱮ ᱢᱳᱫᱤ ᱥᱚᱨᱠᱟᱨ ᱚᱱᱟ ᱨᱟᱢᱮ ᱟᱹᱜᱩ ᱠᱮᱫᱮᱭᱟ ᱢᱚᱦᱚᱞᱮ ᱵᱮᱱᱟᱣᱟᱫᱮᱭᱟ ᱢᱩᱨᱛᱤ ᱵᱮᱱᱟᱣ ᱠᱟᱛᱮᱫ ᱚᱸᱰᱮ ᱛᱷᱟᱯᱚᱱ ᱠᱮᱫᱮᱭᱟᱭ ᱢᱮᱱᱠᱷᱟᱱ ᱚᱱᱟ ᱛᱮᱠᱤ ᱨᱟᱢ ᱥᱮ ᱟᱨᱚ ᱵᱚᱸᱜᱟᱼᱵᱩᱨᱩ ᱠᱚ ᱠᱩᱥᱤ ᱢᱮᱱᱟᱜ ᱠᱚᱣᱟ ᱥᱮ ᱚᱱᱟᱛᱮ ᱟᱡᱼᱮ ᱫᱤᱥᱚᱢᱮ ᱡᱟᱹᱨᱤ ᱜᱚᱫ ᱫᱟᱲᱮᱭᱟᱜᱼᱟ ᱱᱚᱣᱟᱫᱚ ᱢᱤᱫᱴᱮᱱ ᱫᱤᱠ ᱵᱷᱨᱚᱢᱤᱠᱮᱫ ᱠᱚᱣᱟᱭ ᱫᱤᱥᱚᱢ ᱦᱚᱲ ᱠᱚ ᱵᱳᱠᱟᱭ ᱵᱮᱱᱟᱣᱮᱫ ᱠᱚᱣᱟ ᱛᱚ ᱱᱚᱝᱠᱟᱱ ᱤᱭᱟᱹ ᱠᱚᱨᱮ ᱠᱷᱚᱱ ᱫᱚ ᱫᱤᱥᱚᱢ ᱦᱚᱲ ᱢᱟᱱᱮ ᱥᱟᱵᱽᱫᱷᱟᱱ ᱛᱟᱦᱮᱱ ᱫᱚᱨᱠᱟᱨᱚᱜ ᱠᱟᱱᱟ ᱚᱱᱟ ᱠᱚᱫᱚ ᱯᱷᱟᱹᱞᱛᱩ ᱡᱤᱱᱤᱥ ᱠᱟᱱᱟ